ᱦᱮᱸ ᱞᱟᱦᱟ ᱛᱮᱫᱚ ᱵᱮᱥ ᱜᱮᱞᱮ ᱛᱟᱦᱮᱸ ᱠᱟᱱᱟ ᱩᱱᱟᱹᱜ ᱩᱱᱟᱹᱜ ᱡᱟᱭᱜᱟ ᱡᱚᱢᱤᱱ ᱵᱮᱥ ᱜᱮᱞᱮ ᱪᱟᱥ ᱞᱮᱜᱼᱟᱞᱮ ᱵᱟᱥ ᱞᱮᱜᱼᱟᱞᱮ ᱚᱲᱟᱜ ᱫᱩᱣᱟᱹᱨ ᱠᱚᱦᱚᱸ ᱞᱮ ᱠᱮᱴᱮᱡ ᱞᱮᱫ ᱜᱮᱭᱟ ᱟᱫᱚ ᱫᱤᱠᱩ ᱡᱟᱹᱛᱤ ᱠᱚᱠᱚ ᱦᱮᱡ ᱢᱮᱥᱟ ᱤᱫᱤᱭᱮᱱᱟ ᱫᱟᱞᱟᱞᱤ ᱠᱚᱠᱚ ᱥᱟᱸᱜᱮᱭᱮᱱᱟ ᱮᱱᱠᱷᱟᱱ ᱩᱱᱠᱩ ᱠᱚ ᱮᱬᱮ ᱜᱮ ᱵᱩᱫᱷᱤ ᱠᱚᱠᱚ ᱞᱟᱜᱟᱣ ᱵᱟᱲᱟ ᱠᱮᱜᱼᱟ ᱟᱫᱚ ᱠᱚ ᱢᱮᱱ ᱠᱮᱜᱼᱟ ᱟᱯᱮᱭᱟᱜ ᱫᱚ ᱱᱚᱰᱮ ᱦᱩᱱᱟᱹᱝ ᱠᱷᱟᱯᱨᱟ ᱚᱲᱟᱜ ᱠᱟᱱᱟ ᱯᱟᱠᱟ ᱚᱲᱟᱜ ᱯᱮ ᱵᱮᱱᱟᱣ ᱞᱮᱠᱷᱟᱱ ᱟᱫᱚ ᱮᱱᱠᱷᱟᱱ ᱠᱚ ᱢᱮᱛᱟᱞᱮ ᱠᱟᱱᱟ ᱱᱩᱱᱟᱹᱜ ᱛᱟᱯᱮ ᱱᱚᱣᱟ ᱦᱮᱡ ᱟᱠᱟᱱᱟ ᱵᱚᱞᱚᱠ ᱠᱷᱚᱱ ᱱᱩᱱᱟᱹᱜ ᱯᱩᱭᱥᱟᱹ ᱛᱟᱯᱮ ᱦᱮᱡ ᱟᱠᱟᱱᱟ ᱫᱮᱱ ᱚᱱᱟ ᱠᱟᱜᱚᱡᱽ ᱯᱚᱛᱚᱨ ᱠᱚ ᱚᱰᱳᱠ ᱯᱮ ᱚᱱᱠᱟ ᱠᱟᱛᱮᱫ ᱵᱚᱱ ᱟᱹᱜᱩᱣᱟᱯᱮᱭᱟ ᱱᱩᱱᱟᱹᱜ ᱯᱚᱭᱥᱟ ᱯᱮ ᱧᱟᱢᱟ ᱩᱱᱟᱹᱜ ᱯᱚᱭᱥᱟ ᱯᱮ ᱧᱟᱢᱟ ᱟᱨ ᱚᱱᱠᱟ ᱠᱟᱛᱮᱫ ᱟᱞᱮ ᱦᱚᱸᱞᱮ ᱚᱰᱳᱠ ᱟᱫ ᱠᱚᱛᱮ ᱮᱱᱠᱷᱟᱱ ᱱᱤᱛᱚᱜ ᱚᱱᱟ ᱡᱟᱭᱜᱟ ᱡᱚᱢᱤᱱ ᱠᱚ ᱟᱠᱚ ᱠᱚ ᱨᱮᱡ ᱮᱫ ᱞᱮᱭᱟ ᱟᱨ ᱧᱩᱛᱩᱢ ᱠᱚᱠᱚ ᱴᱷᱤᱠᱟᱹ ᱠᱮᱫ ᱠᱷᱟᱱ ᱠᱚ ᱨᱟᱠᱟᱵᱮᱜᱼᱟ ᱟᱠᱚᱣᱟ ᱜᱮ ᱟᱠᱚ ᱚᱱᱠᱟ ᱠᱟᱛᱮᱫ ᱟᱞᱮ ᱫᱚᱠᱚ ᱨᱮᱡ ᱮᱫ ᱞᱮᱭᱟ ᱡᱟᱭᱜᱟ ᱡᱚᱢᱤᱱ ᱢᱟᱱᱮ ᱫᱟᱞᱟᱞ ᱠᱚ ᱠᱚ ᱦᱮᱡ ᱮᱱᱟ ᱦᱮᱡ ᱠᱟᱛᱮᱫ ᱠᱚ ᱟᱹᱰᱤ ᱟᱹᱰᱤ ᱠᱟᱛᱷᱟ ᱠᱚ ᱢᱮᱛᱟᱜ ᱞᱮᱭᱟ ᱚᱱᱠᱟ ᱠᱟᱛᱮᱫ ᱠᱚ ᱯᱷᱩᱥᱞᱟᱹᱣ ᱵᱩᱡᱷᱟᱹᱣ ᱠᱮᱫ ᱞᱮᱭᱟ ᱠᱚ ᱟᱨ ᱠᱚ ᱨᱮᱡᱽ ᱮᱛ ᱞᱮᱭᱟ ᱚᱱᱮ ᱚᱱᱠᱟ ᱱᱤᱛᱚᱜ ᱫᱚ ᱱᱟᱦᱟᱸᱜ ᱦᱩᱭᱩᱜ ᱠᱟᱱᱟ ᱢᱟᱱᱮ ᱥᱟᱸᱜᱮ ᱤᱫᱤᱭᱮᱱᱟ ᱠᱚ ᱥᱮ ᱫᱤᱠᱩ ᱠᱚ ᱡᱟᱭᱜᱟ ᱡᱚᱢᱤᱱ ᱠᱚᱦᱚᱸ ᱟᱫᱷᱟ ᱠᱚᱫᱚ ᱛᱟᱞᱮ ᱦᱟᱱᱮ ᱡᱟᱦᱮᱨ ᱠᱚᱦᱚᱸ ᱛᱟᱞᱮ ᱠᱚ ᱚᱱᱠᱟ ᱟᱠᱟᱫ ᱜᱮᱭᱟ ᱡᱟᱦᱮᱨ ᱠᱚᱦᱚᱸ ᱨᱮᱡ ᱮᱫ ᱞᱮᱭᱟ ᱚᱱᱠᱟ ᱠᱟᱛᱮᱫ ᱟᱨ ᱱᱤᱛᱚᱜ ᱟᱞᱮ ᱪᱮᱫ ᱦᱚᱸ ᱢᱟᱱᱮ ᱵᱟᱞᱮ ᱠᱟᱹᱢᱤ ᱜᱚᱫ ᱫᱟᱲᱮᱭᱟᱜ ᱠᱟᱱᱟ ᱚᱱᱠᱟ ᱠᱟᱛᱮᱫ ᱠᱚ ᱨᱮᱡ ᱟᱠᱟᱫ ᱞᱮᱭᱟ ᱥᱟᱸᱜᱮ ᱮᱱᱟᱠᱚ ᱫᱟᱞᱟᱞ ᱠᱚ ᱟᱹᱲᱤᱡ ᱟᱲᱤᱡ ᱠᱟᱛᱷᱟ ᱠᱚ ᱵᱟᱰᱟᱭ ᱠᱮᱜᱼᱟ